ᱦᱮᱞᱳ ᱤᱧᱫᱚ ᱵᱟᱨᱦᱮ ᱠᱷᱚᱱ ᱤᱧ ᱨᱚᱲ ᱮᱫᱟ ᱵᱟᱨᱦᱮ ᱫᱤᱥᱚᱢ ᱠᱷᱚᱱ ᱦᱮᱸ ᱱᱚᱣᱟ ᱫᱚᱠᱤ ᱢᱟᱞᱫᱟ ᱰᱤᱥᱴᱨᱤᱠ ᱚᱻ ᱢᱟᱞᱫᱟ ᱰᱤᱥᱴᱤᱠ ᱨᱮ ᱪᱮᱫ ᱠᱚ ᱧᱮᱞ ᱡᱚᱝ ᱞᱮᱠᱟ ᱢᱮᱱᱟᱜᱼᱟ ᱦᱮᱸ ᱦᱮᱸ ᱦᱮᱸ ᱦᱮᱸ ᱦᱮᱸ ᱟᱨ ᱪᱮᱫ ᱠᱚ ᱢᱮᱱᱟᱜᱼᱟ ᱧᱮᱞ ᱡᱚᱝ ᱞᱮᱠᱟ ᱦᱮᱸ ᱦᱮᱸ ᱦᱮᱸ ᱚᱱᱟᱜᱮ ᱟᱞᱮ ᱟᱞᱮ ᱵᱚᱞᱮ ᱫᱟᱬᱟᱱᱞᱮ ᱦᱤᱡᱩᱜᱼᱟ ᱧᱮᱧᱮᱞ ᱵᱟᱨᱦᱮ ᱫᱤᱥᱚᱢ ᱠᱷᱚᱱ ᱧᱮᱞ ᱡᱚᱝ ᱞᱟᱹᱜᱤᱫ ᱦᱮᱸ ᱦᱮᱸ ᱴᱷᱤᱠ ᱜᱮᱭᱟ ᱛᱟᱦᱚᱞᱮ ᱦᱮᱸ ᱴᱷᱤᱠ ᱜᱮᱭᱟ ᱩᱢᱩᱠ ᱫᱤᱱ ᱦᱤᱡᱩᱜ ᱟᱞᱮ ᱟᱭᱢᱟ ᱥᱟᱨᱦᱟᱣ ᱴᱷᱤᱠ ᱜᱮᱭᱟ ᱛᱟᱦᱚᱞᱮ ᱫᱚᱦᱚᱭ